ᱟᱨ ᱨᱩᱣᱟᱹ ᱦᱟᱹᱥᱩ ᱨᱮᱭᱟᱜ ᱤᱧ ᱞᱟᱹᱭᱮᱜᱼᱟ ᱢᱮᱱᱟᱭᱟ ᱰᱟᱠᱛᱚᱨ ᱡᱚᱨᱟᱰᱤ ᱨᱮ ᱫᱩᱲᱩᱵᱼᱟᱭ ᱩᱱᱤᱫᱚ ᱥᱚᱨᱠᱟᱨ ᱰᱟᱠᱛᱚᱨ ᱫᱚᱭ ᱵᱟᱝ ᱠᱟᱱᱟ ᱤᱱᱟᱹᱠᱷᱟᱱ ᱱᱚᱝᱠᱟ ᱪᱟᱞᱟᱜ ᱢᱮ ᱚᱱᱟ ᱩᱱᱟᱹᱜ ᱵᱟᱢ ᱛᱷᱟᱠᱟᱣ ᱟᱠᱟᱱ ᱨᱮᱦᱚᱸ ᱚᱱᱟ ᱢᱮᱱᱢᱮ ᱜᱟᱹᱰᱤᱛᱮ ᱪᱟᱞᱟᱜ ᱢᱮ ᱥᱠᱩᱴᱤ ᱠᱚᱛᱮ ᱤᱱᱟᱹᱠᱷᱟᱱ ᱚᱸᱰᱮ ᱡᱚᱛᱚᱣᱟᱜᱼᱮ ᱪᱮᱠ ᱢᱮᱭᱟ ᱢᱟᱭᱟᱝᱼᱮ ᱪᱮᱠᱟ ᱡᱮᱛᱮᱭᱟᱜ ᱜᱮ ᱪᱮᱠᱟᱭ ᱩᱱᱤᱦᱚᱸ ᱦᱚᱲᱢᱚ ᱥᱟᱱᱟᱢ ᱨᱮᱭᱟᱜᱼᱮ ᱪᱮᱠᱟ ᱤᱱᱟᱹᱠᱷᱟᱱ ᱚᱞᱟᱭ ᱚᱞᱟᱭ ᱤᱱᱟᱹᱠᱷᱟᱱ ᱟᱹᱰᱤᱜᱟᱱ ᱯᱚᱭᱥᱟᱭ ᱦᱤᱥᱟᱹᱵᱟ ᱟᱹᱰᱤᱜᱟᱱ ᱯᱚᱭᱥᱟᱭ ᱦᱤᱥᱟᱹᱵᱟ ᱦᱟᱡᱟᱨ ᱠᱷᱚᱱ ᱪᱮᱛᱟᱱ ᱥᱮᱱᱮ ᱦᱤᱥᱟᱹᱵᱟ ᱱᱚᱝᱠᱟᱱ ᱵᱮᱥ ᱫᱷᱟᱨᱟ ᱦᱚᱲᱜᱮ ᱢᱟᱱᱮ ᱤᱱᱠᱟᱹ ᱠᱟᱹᱢᱤ ᱫᱟᱲᱮᱭᱟᱜ ᱜᱮᱭᱟᱢ ᱡᱚᱛᱚᱣᱟᱜ ᱞᱟᱸᱜᱟ ᱨᱩᱣᱟᱹ ᱫᱚᱢ ᱵᱩᱡᱷᱟᱹᱣ ᱜᱮᱭᱟ ᱟᱫᱚ ᱚᱱᱠᱟᱱ ᱦᱚᱲᱟᱜ ᱦᱟᱜ ᱮᱱᱠᱷᱟᱱᱮ ᱚᱞᱟ ᱛᱟᱭ ᱦᱟᱡᱟᱨ ᱠᱷᱚᱱ ᱪᱮᱛᱟᱱ ᱛᱮᱱ ᱤᱱᱟᱹᱠᱷᱟᱱ ᱚᱱᱟᱦᱚᱸ ᱮᱢ ᱞᱟᱹᱜᱤᱫ ᱵᱟᱢ ᱠᱩᱲᱟᱜᱼᱟ ᱨᱮᱸᱜᱮᱡ ᱦᱚᱲᱼᱢᱟ ᱪᱤᱠᱟᱹᱢ ᱠᱩᱲᱚᱜᱼᱟ ᱤᱱᱟᱹᱠᱷᱟᱱ ᱱᱚᱝᱠᱟᱢ ᱢᱮᱱᱟ ᱢᱟᱥᱮ ᱛᱤᱱᱟᱹᱜ ᱴᱷᱮᱱᱮᱢ ᱪᱟᱞᱟᱜᱼᱟ ᱦᱟᱸᱰᱮᱢ ᱢᱟᱲᱟᱝ ᱦᱟᱹᱲᱤᱧ ᱪᱟᱞᱟᱣ ᱮᱱᱟᱢ ᱢᱮᱱᱟ ᱤᱭᱟᱹ ᱢᱟᱱᱮ ᱵᱚᱦᱚᱲᱫᱟ ᱠᱷᱟᱱ ᱱᱟᱨᱟᱭᱚᱢᱯᱩᱨ ᱚᱸᱰᱮᱧ ᱪᱟᱞᱟᱣ ᱮᱱᱟ ᱚᱸᱰᱮᱦᱚᱸ ᱤᱭᱟᱹ ᱵᱮᱥ ᱵᱟᱠᱚ ᱧᱮᱧᱮᱞ ᱠᱟᱱᱟ ᱥᱚᱨᱠᱟᱨᱤ ᱰᱟᱠᱛᱚᱨ ᱴᱷᱮᱱ ᱦᱚᱸ ᱟᱪᱷᱟ ᱱᱟᱸᱰᱮ ᱵᱟᱝ ᱥᱚᱨᱠᱟᱨ ᱰᱟᱠᱛᱚᱨ ᱴᱷᱮᱱ ᱦᱚᱸ ᱤᱱᱟᱹᱠᱷᱟᱱ ᱟᱹᱰᱤᱜᱟᱱᱮ ᱚᱞ ᱮᱫᱟ ᱦᱟᱡᱟᱨ ᱠᱷᱚᱱ ᱡᱟᱦᱟᱸᱜᱮ ᱪᱮᱛᱟᱱ ᱥᱮᱫ ᱟᱨ ᱡᱟᱦᱟᱸ ᱚᱱᱟ ᱤᱭᱟᱹ ᱛᱮᱠᱚ ᱤᱫᱤ ᱠᱟᱭᱟ ᱚᱱᱟ ᱴᱮᱠᱟᱨ ᱠᱚᱛᱮ ᱢᱟᱱᱮ ᱪᱟᱨ ᱪᱟᱠᱟ ᱛᱮᱠᱚ ᱡᱮ ᱠᱚ ᱤᱫᱤᱭᱮᱭᱟ ᱨᱩᱣᱟᱹᱜ ᱦᱚᱲ ᱢᱮᱱᱠᱷᱟᱱ ᱚᱱᱟᱢᱟ ᱟᱨᱦᱚᱸ ᱰᱷᱮᱨᱮ ᱤᱫᱤᱭᱟ ᱟᱨ ᱱᱟᱛᱮ ᱨᱮᱸᱜᱮᱡ ᱦᱚᱲ ᱤᱱᱟᱹᱠᱷᱟᱱ ᱢᱮᱱᱟᱢ ᱜᱩᱡᱩᱜ ᱪᱮ ᱵᱮᱥᱟ ᱡᱮ ᱪᱮᱫ ᱤᱧ ᱨᱟᱱ ᱵᱮᱥᱳᱜᱼᱟ ᱚᱱᱟ ᱵᱮᱥᱟ ᱤᱱᱟᱹᱠᱷᱟᱱ ᱢᱟ ᱵᱟᱹᱱᱩᱜ ᱦᱚᱲᱢᱟᱢ ᱢᱮᱱᱟ ᱚᱠᱟᱨᱮ ᱱᱩᱱᱟᱹᱜ ᱞᱚᱜᱚᱱ ᱯᱚᱥᱟᱢ ᱧᱟᱢᱟ ᱦᱟᱥᱟ ᱵᱟᱹᱭᱥᱟᱹᱣᱟᱢ ᱥᱮᱢ ᱥᱮᱢ ᱵᱚᱱᱫᱷᱚᱠᱟ ᱤᱱᱟᱹᱠᱷᱟᱱ ᱚᱱᱟᱢ ᱵᱩᱫᱽᱫᱷᱤᱭᱟ ᱟᱨᱦᱚᱸ ᱚᱱᱟ ᱦᱚᱸ ᱵᱟᱢ ᱦᱮᱭᱟ ᱢᱮᱱᱟᱢᱟ ᱥᱮ ᱦᱟᱥᱟ ᱚᱛ ᱦᱟᱥᱟᱞᱮ ᱵᱟᱹᱭᱥᱟᱹᱣ ᱵᱚᱱᱫᱷᱚᱠ ᱠᱟᱜᱼᱟ ᱤᱱᱟᱹᱠᱷᱟᱱ ᱟᱨᱦᱚᱸ ᱵᱮᱥ ᱠᱚ ᱪᱮᱫ ᱠᱚ ᱡᱚᱢᱟ ᱟᱨ ᱚᱱᱟ ᱵᱟᱢ ᱵᱟᱹᱭᱥᱟᱹᱣ ᱵᱚᱱᱫᱷᱚᱠ ᱠᱷᱟᱱᱮ ᱨᱟᱱ ᱞᱟᱜᱤᱫ ᱵᱟᱹᱭᱥᱟᱹ ᱜᱮ ᱵᱟᱭ ᱠᱩᱲᱩᱜ ᱢᱟ ᱤᱱᱟᱹᱠᱷᱟᱱ ᱢᱮᱱᱟᱢ ᱪᱮᱫ ᱵᱩᱫᱷᱤ ᱱᱚᱣᱟ ᱫᱚ ᱤᱱᱟᱹ ᱠᱷᱟᱱ ᱪᱤᱱᱛᱟ ᱛᱮ ᱛᱟᱹᱦᱩ ᱚᱱᱟ ᱡᱟᱦᱟᱸᱭ ᱦᱚᱲ ᱦᱚᱸ ᱦᱚᱲ ᱦᱚᱸ ᱪᱤᱱᱛᱟᱹᱛᱮ ᱩᱱᱤ ᱦᱚᱸᱢ ᱫᱚ ᱨᱩᱣᱟᱹ ᱜᱮᱢ ᱵᱩᱡᱷᱟᱹᱣᱟ